ᱦᱮᱸ ᱠᱷᱚᱵᱚᱨ ᱠᱟᱜᱚᱡᱽ ᱯᱟᱲᱦᱟᱣ ᱞᱮᱠᱷᱟᱡᱜᱮ ᱫᱚ ᱡᱩᱣᱟᱹᱱ ᱯᱤᱲᱦᱤ ᱠᱚᱫᱚ ᱠᱚ ᱩᱫᱜᱟᱹᱜ ᱜᱮᱭᱟ ᱪᱮᱫᱟᱜ ᱥᱮ ᱱᱚᱣᱟ ᱠᱷᱚᱵᱚᱨ ᱛᱟᱞᱟᱛᱮ ᱵᱤᱵᱷᱤᱱᱱᱚ ᱫᱤᱥᱟᱹᱢ ᱨᱮᱱᱟᱜ ᱵᱤᱵᱷᱤᱱᱱᱚ ᱨᱚᱠᱚᱢ ᱥᱚᱢᱚᱥᱥᱟ ᱠᱚ ᱵᱟᱰᱟᱭ ᱧᱟᱢᱟ ᱟᱨ ᱵᱟᱰᱟᱭ ᱧᱟᱢ ᱠᱮᱛᱮᱫ ᱜᱮ ᱱᱚᱣᱟ ᱡᱩᱣᱟᱹᱱ ᱥᱚᱢᱟᱡᱽ ᱠᱚ ᱪᱮᱸᱜᱷᱟ ᱪᱮᱴᱷᱟᱜᱼᱟ ᱥᱮ ᱵᱤᱵᱷᱤᱱᱱᱚ ᱨᱚᱠᱚᱢ ᱠᱟᱹᱢᱤ ᱦᱚᱨᱟ ᱨᱮᱠᱚ ᱞᱟᱦᱟᱜᱼᱟ